ᱤᱧᱫᱚ ᱦᱩᱰᱤᱧ ᱜᱤᱫᱽᱨᱟᱹ ᱚᱠᱛᱚᱨᱮ ᱟᱛᱳᱼᱫᱤᱥᱚᱢᱨᱮᱧ ᱛᱟᱦᱮᱸᱠᱟᱱᱟ ᱚᱸᱰᱮᱜᱮᱧ ᱦᱟᱨᱟ ᱟᱠᱟᱱᱟ ᱟᱞᱮ ᱟᱛᱳ ᱫᱷᱟᱨᱮ ᱨᱮᱜᱮ ᱢᱤᱫ ᱢᱟᱨᱟᱝᱵᱩᱨᱩ ᱢᱮᱱᱟᱜᱼᱟ ᱡᱟᱦᱟᱸ ᱨᱮᱫᱚ ᱟᱹᱰᱤ ᱞᱮᱠᱟᱱ ᱡᱤᱵᱽᱼᱡᱤᱭᱟᱹᱞᱤ ᱟᱨ ᱡᱚᱢ ᱡᱤᱱᱤᱥ ᱡᱟᱭ ᱡᱤᱱᱤᱥ ᱪᱮᱫ ᱫᱟᱨᱮ ᱡᱚᱠᱚ ᱧᱟᱢᱚᱜᱼᱟ ᱱᱚᱣᱟ ᱡᱤᱵᱽᱼᱡᱤᱭᱟᱹᱞᱤ ᱟᱨ ᱡᱚᱼᱵᱤᱞᱤ ᱥᱮᱸᱫᱽᱨᱟ ᱞᱟᱹᱜᱤᱫᱛᱮ ᱟᱞᱮᱫᱚ ᱡᱚᱴᱟᱣ ᱠᱟᱛᱮᱫ ᱚᱱᱟ ᱵᱩᱨᱩᱞᱮ ᱥᱮᱱᱚᱜᱼᱟ ᱟᱫᱚ ᱡᱟᱦᱟᱸ ᱛᱤᱥᱚᱜ ᱜᱮ ᱡᱟᱦᱟᱱ ᱡᱚ ᱜᱮ ᱡᱤᱱᱤᱥ ᱥᱮ ᱡᱤᱭᱟᱹᱞᱤᱠᱚᱞᱮ ᱥᱮᱸᱫᱽᱨᱟ ᱧᱟᱢᱠᱚᱣᱟ ᱡᱟᱦᱟᱱ ᱡᱚᱞᱮ ᱧᱟᱢᱟ ᱚᱱᱟ ᱠᱚᱫᱚ ᱡᱚᱴᱟᱣ ᱢᱤᱫ ᱠᱟᱛᱮᱫᱜᱮ ᱦᱟᱹᱴᱤᱧ ᱟᱛᱮᱜᱮᱞᱮ ᱡᱚᱢᱟ ᱟᱫᱚ ᱱᱚᱣᱟ ᱢᱤᱫᱴᱟᱝ ᱤᱧᱟᱹᱜ ᱟᱹᱰᱤ ᱢᱟᱨᱟᱝ ᱩᱭᱦᱟᱹᱨ ᱠᱟᱱᱟ ᱡᱮ ᱢᱟᱲᱟᱝ ᱜᱤᱫᱽᱨᱟᱹ ᱠᱷᱚᱱ ᱪᱮᱫᱞᱮᱠᱟ ᱫᱟᱬᱟᱱ ᱛᱟᱦᱮᱸᱫ ᱫᱚ ᱤᱧᱫᱚ ᱡᱚᱠᱷᱚᱱ ᱮᱠᱞᱟᱧ ᱛᱟᱦᱮᱱᱟ ᱮᱱᱠᱷᱟᱱ ᱱᱤᱪᱚᱞ ᱵᱮᱲᱟ ᱪᱟᱞᱟᱣ ᱠᱟᱛᱮᱫ ᱚᱱᱛᱮᱨᱮ ᱟᱹᱰᱤ ᱡᱳᱨᱤᱧ ᱥᱮᱨᱮᱧᱟ ᱤᱧᱟᱹᱜ ᱥᱮᱨᱮᱧᱫᱚ ᱤᱧ ᱱᱤᱪᱚᱞ ᱵᱮᱲᱟᱨᱮ ᱟᱹᱰᱤ ᱠᱩᱥᱤᱧ ᱵᱩᱡᱷᱟᱹᱣᱟ